ᱤᱧᱟᱹᱜ ᱡᱟᱣᱨᱟ ᱢᱮᱱ ᱛᱮᱫᱚ ᱥᱮᱭ ᱨᱚᱠᱚᱢ ᱫᱚ ᱡᱟᱦᱟᱱᱟᱜ ᱫᱚ ᱵᱟᱝ ᱢᱮᱱᱟᱜᱼᱟ ᱛᱚ ᱢᱮᱱᱠᱷᱟᱱ ᱥᱮᱫᱟᱭ ᱦᱟᱯᱲᱟᱢ ᱠᱚᱣᱟᱜ ᱡᱟᱦᱟᱸ ᱟᱵᱚ ᱦᱟᱯᱲᱟᱢ ᱠᱚ ᱦᱟᱲᱟᱢᱼᱵᱩᱰᱷᱤ ᱠᱚ ᱡᱟᱦᱟᱸ ᱢᱟᱞᱟ ᱢᱩᱫᱟᱹᱢ ᱠᱚᱠᱚ ᱵᱮᱵᱚᱦᱟᱨᱮᱛ ᱛᱟᱦᱮᱱ ᱫᱚ ᱥᱮᱫᱟᱭ ᱡᱩᱜᱽᱨᱮ ᱡᱟᱦᱟᱸ ᱠᱚ ᱟᱵᱚᱣᱟᱜ ᱠᱟᱹᱣᱰᱤ ᱠᱚ ᱛᱟᱦᱮᱸ ᱠᱟᱱ ᱫᱚ ᱚᱱᱟ ᱠᱟᱹᱣᱰᱤ ᱠᱚ ᱥᱮ ᱢᱟᱞᱟ ᱢᱩᱫᱟᱹᱢ ᱠᱚ ᱠᱤᱪᱷᱩ ᱡᱚᱜᱟᱲ ᱠᱟᱛᱮᱜ ᱤᱧ ᱫᱚᱦᱚ ᱠᱟᱜ ᱜᱮᱭᱟ ᱟᱨ ᱚᱱᱟ ᱪᱮᱛᱟᱱ ᱨᱮ ᱠᱷᱚᱸᱫᱽᱨᱚᱱ ᱦᱚᱸ ᱠᱚᱢ ᱵᱮᱥᱤ ᱫᱚ ᱦᱩᱭ ᱟᱠᱟᱱ ᱜᱮᱭᱟ ᱟᱵᱚ ᱛᱟᱞᱟᱨᱮ ᱱᱤᱛ ᱦᱚᱸ ᱡᱟᱦᱟᱸᱭ ᱜᱩᱱᱤ ᱜᱩᱨᱤᱵᱽ ᱠᱚ ᱢᱮᱱᱟᱜ ᱠᱚᱣᱟ ᱩᱱᱠᱩ ᱴᱷᱮᱱ ᱠᱷᱚᱱ ᱚᱱᱟ ᱠᱚ ᱤᱫᱤ ᱠᱟᱛᱮ ᱜᱟᱯᱟᱞᱢᱟᱨᱟᱣ ᱥᱮ ᱥᱮ ᱵᱩᱡᱽ ᱧᱟᱢ ᱡᱮ ᱥᱮᱫᱟᱭ ᱡᱩᱜᱽ ᱨᱮ ᱟᱵᱚ ᱡᱟᱦᱟᱸ ᱢᱟᱞᱟ ᱢᱩᱫᱟᱹᱢ ᱠᱚ ᱟᱵᱚ ᱨᱮᱱ ᱥᱟᱶᱛᱟ ᱨᱮᱱ ᱢᱟᱹᱱᱢᱤ ᱠᱚᱠᱚ ᱵᱮᱣᱦᱟᱨᱮᱜ ᱛᱟᱦᱮᱱ ᱫᱚ ᱚᱱᱟ ᱠᱚ ᱠᱤ ᱟᱵᱚ ᱛᱮᱜᱮ ᱵᱚᱱ ᱵᱮᱱᱟᱣ ᱛᱟᱦᱮᱱᱟ ᱥᱮ ᱡᱟᱦᱟᱭ ᱵᱚᱱ ᱵᱮᱱᱟᱣ ᱦᱚᱪᱚᱭᱮᱜ ᱠᱚ ᱛᱟᱦᱮᱱᱟ ᱱᱤᱛᱚᱝ ᱚᱱᱟ ᱠᱚ ᱪᱤᱠᱟᱛᱮ ᱟᱫ ᱮᱱᱟ ᱚᱱᱟ ᱠᱚ ᱤᱫᱤ ᱠᱟᱛᱮ ᱜᱟᱞᱢᱟᱨᱟᱣ ᱥᱮ ᱢᱩᱫᱽᱨᱟᱹ ᱠᱚᱣᱟᱜ ᱵᱮᱵᱚᱦᱟᱨ ᱟᱵᱚ ᱪᱮᱫ ᱞᱮᱠᱟ ᱵᱚᱱ ᱵᱮᱵᱚᱦᱟᱨᱮᱛ ᱛᱟᱦᱮᱱᱟ ᱛᱚᱠᱷᱚᱱ ᱚᱱᱟ ᱠᱚᱦᱚᱸ ᱜᱟᱯᱟᱞᱢᱟᱨᱟᱣ ᱛᱟᱞᱟᱛᱮ ᱠᱷᱚᱸᱫᱽᱨᱚᱱ ᱫᱚ ᱦᱩᱭᱩᱜ ᱠᱟᱱ ᱜᱮᱭᱟ